ᱡᱚᱦᱟᱨ ᱤᱧᱫᱚ ᱟᱲᱟ ᱛᱟᱞᱟ ᱴᱚᱞᱟ ᱠᱷᱚᱱ ᱤᱧ ᱞᱟᱹᱭᱮᱫ ᱠᱟᱱᱟ ᱛᱚ ᱱᱚᱣᱟ ᱠᱤ ᱟᱢ ᱠᱤ ᱨᱟᱫᱷᱟᱥᱟᱢ ᱵᱟᱡᱟᱨ ᱫᱚᱠᱟᱱ ᱨᱮᱱ ᱢᱟᱞᱤᱠᱮᱢ ᱞᱟᱹᱭᱮᱫ ᱠᱟᱱᱟ ᱤᱧ ᱫᱚ ᱦᱟᱱᱟ ᱫᱷᱟᱣ ᱡᱟᱦᱟᱸ ᱵᱟᱡᱟᱨ ᱞᱤᱱᱟᱹᱧ ᱵᱚᱞᱮ ᱚᱸᱰᱮ ᱠᱷᱚᱱ ᱠᱤᱪᱨᱤᱪ ᱠᱚᱧ ᱦᱟᱛᱟᱣ ᱞᱮᱫ ᱛᱚ ᱚᱱᱟᱨᱮ ᱚᱯᱷᱟᱨ ᱤᱧ ᱧᱟᱢ ᱞᱮᱫᱟ ᱛᱚ ᱚᱱᱟ ᱚᱯᱷᱟᱨ ᱠᱩᱯᱚᱱ ᱧᱟᱢ ᱠᱟᱛᱮᱫ ᱤᱧ ᱫᱚ ᱟᱹᱰᱤ ᱢᱚᱡᱽ ᱜᱤᱧ ᱵᱩᱡᱷᱟᱹᱣ ᱞᱮᱫᱟ ᱟᱨ ᱱᱤᱭᱟᱹ ᱠᱚᱫᱤᱱ ᱡᱟᱦᱟᱸᱱᱟᱜ ᱚᱱᱠᱟᱱᱟᱜ ᱚᱯᱷᱟᱨ ᱦᱩᱭᱩᱜ ᱠᱟᱱᱠᱷᱟᱡ ᱥᱮ ᱡᱟᱦᱟᱸᱱᱟᱜ ᱪᱷᱟᱲ ᱠᱚᱯᱮ ᱮᱢᱚᱜ ᱠᱟᱱ ᱠᱷᱟᱡ ᱪᱟᱞᱟᱣ ᱠᱚᱜᱼᱟ ᱟᱨᱠᱤ ᱛᱚ ᱚᱱᱟᱜᱮ ᱞᱟᱦᱟᱛᱷᱟᱱ ᱦᱚᱸᱧ ᱧᱟᱢ ᱞᱮᱫᱟ ᱛᱚ ᱚᱱᱟ ᱚᱯᱷᱟᱨ ᱧᱟᱢ ᱠᱟᱛᱮᱫ ᱟᱹᱰᱤ ᱨᱟᱹᱥᱠᱟᱹᱧ ᱵᱩᱡᱽ ᱞᱮᱫᱟ ᱛᱚ ᱱᱤᱭᱟᱹ ᱫᱷᱟᱣ ᱦᱚᱸᱧ ᱪᱮᱥᱴᱟᱭᱮᱫᱟ ᱟᱨᱠᱤ ᱡᱚᱠᱷᱚᱱ ᱠᱚᱱᱚ ᱚᱯᱷᱟᱨ ᱠᱚ ᱮᱢᱟ ᱚᱱᱮ ᱩᱱᱥᱩᱢᱟᱹᱭ ᱜᱮ ᱟᱨᱠᱤᱧ ᱪᱟᱞᱟᱜᱼᱟ ᱛᱟᱦᱞᱮ ᱚᱯᱷᱟᱨ ᱦᱚᱸᱧ ᱧᱟᱢᱟ ᱡᱤᱱᱤᱥ ᱠᱤᱨᱤᱧ ᱦᱚᱸ ᱦᱩᱭᱩᱜ ᱛᱤᱧᱟᱹ ᱟᱹᱰᱤ ᱨᱟᱹᱥᱠᱟᱹ ᱱᱚᱣᱟ ᱫᱚ ᱛᱚ ᱚᱱᱟ ᱵᱟᱲᱟᱭ ᱞᱟᱹᱜᱤᱫ ᱜᱮ ᱵᱚᱞᱮᱧ ᱯᱷᱳᱱ ᱞᱮᱫᱟ ᱡᱮ ᱛᱮᱦᱮᱧ ᱜᱟᱯᱟ ᱚᱱᱟ ᱫᱚᱠᱟᱱ ᱨᱮ ᱡᱟᱦᱟᱸᱱᱟᱜ ᱚᱯᱷᱟᱨ ᱠᱚ ᱪᱟᱞᱟᱜ ᱠᱟᱱᱟ ᱥᱮ ᱪᱮᱫ ᱛᱚ ᱚᱱᱟᱜᱮᱢ ᱵᱟᱲᱟᱭ ᱚᱪᱚ ᱞᱤᱧ ᱠᱷᱟᱱ ᱵᱷᱟᱹᱞᱤ ᱦᱩᱭ ᱠᱚᱜᱼᱟ ᱛᱚ ᱚᱱᱠᱟ ᱞᱮᱠᱟᱧ ᱪᱟᱞᱟᱣ ᱠᱚᱜᱼᱟ ᱟᱨᱠᱤ ᱚᱻ ᱚᱯᱷᱟᱨ ᱪᱟᱞᱟᱜ ᱠᱟᱱ ᱜᱮᱭᱟ ᱴᱷᱤᱠ ᱜᱮᱭᱟ ᱛᱟᱦᱞᱮ ᱦᱮᱸ ᱦᱮᱸ ᱪᱟᱞᱟᱜ ᱟᱹᱧ ᱦᱟᱸᱜ ᱛᱟᱦᱚᱞᱮ ᱴᱷᱤᱠ ᱜᱮᱭᱟ ᱚᱱᱟ ᱵᱟᱲᱟᱭ ᱞᱟᱹᱜᱤᱜ ᱜᱮᱧ ᱯᱷᱳᱱ ᱞᱮᱫᱟ ᱟᱭᱢᱟ ᱥᱟᱨᱦᱟᱣ